ᱚᱲᱟᱜ ᱨᱮ ᱡᱤᱵᱽᱼᱡᱤᱭᱟᱹᱞᱤ ᱠᱚ ᱟᱹᱥᱩᱞ ᱠᱟᱛᱮᱫ ᱡᱟᱦᱟᱸ ᱨᱳᱡᱽᱜᱟᱨᱚᱜ ᱟᱫᱚ ᱱᱚᱣᱟ ᱫᱚ ᱚᱲᱟᱜ ᱨᱮᱱ ᱦᱚᱲ ᱦᱚᱸ ᱵᱟᱢ ᱵᱩᱡᱽ ᱫᱟᱲᱮᱭᱟᱜᱼᱟ ᱡᱮ ᱛᱮᱦᱮᱧ ᱤᱧ ᱜᱟᱹᱭᱤᱧ ᱟᱹᱠᱷᱨᱤᱧᱮᱭᱟ ᱥᱮ ᱰᱟᱝᱨᱤᱧ ᱟᱹᱠᱷᱨᱤᱧᱮᱭᱟ ᱥᱮ ᱠᱟᱰᱟᱧ ᱟᱹᱠᱷᱨᱤᱧᱮᱭᱟ ᱥᱮ ᱥᱩᱠᱨᱤᱧ ᱟᱹᱠᱷᱨᱤᱧᱮᱭᱟ ᱥᱮ ᱥᱤᱢ ᱥᱮ ᱟᱨ ᱢᱮᱨᱚᱢᱤᱧ ᱟᱹᱠᱷᱨᱤᱧᱮᱭᱟ ᱥᱮ ᱜᱮᱰᱮᱧ ᱟᱹᱠᱷᱨᱤᱧᱮᱭᱟ ᱮᱢᱚᱱ ᱥᱚᱢᱚᱭ ᱦᱩᱭᱩᱜᱚᱜᱼᱟ ᱡᱮ ᱟᱢ ᱮᱢᱚᱱ ᱚᱵᱷᱟᱵᱽ ᱚᱲᱟᱜ ᱨᱮ ᱨᱩᱣᱟᱹᱜᱼᱟᱢ ᱦᱟᱹᱥᱩᱜᱼᱟᱢ ᱪᱮᱫ ᱪᱚ ᱚᱠᱟ ᱴᱷᱮᱡ ᱪᱚ ᱫᱟᱭ ᱯᱟᱲᱟᱣᱟᱜ ᱢᱮᱭᱟ ᱛᱮᱦᱮᱧ ᱫᱚ ᱦᱟᱱᱟ ᱠᱤᱨᱤᱧ ᱦᱩᱭᱩᱜᱼᱟ ᱱᱟᱣᱟ ᱠᱤᱨᱤᱧ ᱦᱩᱭᱩᱜᱼᱟ ᱵᱟᱝ ᱫᱚ ᱨᱟᱱᱼᱢᱩᱨᱜᱟᱹᱱ ᱠᱷᱮᱛᱨᱮ ᱨᱮ ᱠᱤᱪᱨᱤᱪ ᱠᱷᱟᱺᱰᱣᱟᱹᱜ ᱠᱷᱮᱛᱨᱮ ᱨᱮ ᱵᱟᱝ ᱫᱚ ᱠᱤᱪᱷᱩ ᱡᱩᱢᱤ ᱡᱟᱭᱜᱟ ᱪᱟᱥᱼᱟᱵᱟᱫᱽ ᱦᱟᱱᱟᱼᱱᱟᱣᱟ ᱦᱮᱱᱛᱮᱱ ᱦᱟᱹᱵᱤᱡᱟᱹᱵᱤ ᱨᱮ ᱥᱟᱨ ᱪᱚᱝ ᱵᱤᱥ ᱪᱚᱝ ᱟᱨ ᱪᱮᱛᱟᱛ ᱠᱚ ᱟᱢ ᱠᱤᱪᱷᱩ ᱯᱩᱭᱥᱟᱹ ᱠᱩᱲᱤ ᱨᱮᱭᱟᱜ ᱡᱚᱠᱷᱚᱱ ᱫᱚᱨᱠᱟᱨ ᱯᱟᱲᱟᱣᱟᱢᱟ ᱩᱱ ᱚᱠᱛᱚ ᱜᱮ ᱟᱢ ᱫᱚ ᱱᱩᱠᱩ ᱠᱚᱫᱚ ᱟᱢᱫᱚᱢ ᱟᱹᱠᱷᱨᱤᱧ ᱠᱚᱣᱟᱭᱮᱢ ᱛᱚᱵᱮ ᱟᱫᱚ ᱱᱩᱠᱩ ᱡᱚᱜᱟᱣ ᱡᱚᱛᱚᱱ ᱠᱟᱛᱮᱫ ᱡᱮ ᱟᱢ ᱡᱮ ᱮᱢᱚᱱ ᱥᱚᱢᱚᱭ ᱨᱮ ᱟᱨᱛᱷᱤᱠ ᱥᱚᱢᱚᱥᱥᱟᱭᱮ ᱢᱮᱴᱟᱣ ᱛᱟᱢᱟᱭᱮ ᱱᱚᱣᱟ ᱫᱚ ᱢᱚᱴᱷᱮ ᱦᱚᱸ ᱵᱟᱢ ᱵᱩᱡᱽ ᱫᱟᱲᱮᱭᱟᱜᱼᱟ ᱡᱮ ᱛᱮᱦᱮᱧ ᱤᱧ ᱩᱱᱤ ᱵᱟᱨᱭᱟ ᱥᱤᱢ ᱦᱟᱹᱴᱭᱟᱹ ᱤᱫᱤ ᱠᱟᱛᱮᱫ ᱵᱟᱨᱥᱚ ᱪᱟᱠᱟ ᱛᱮ ᱤᱧ ᱵᱟᱧᱪᱟᱣᱮᱱᱟ ᱚᱛᱷᱚᱪᱚ ᱚᱲᱟᱜ ᱨᱮᱱ ᱢᱤᱫᱴᱮᱝ ᱩᱱᱤ ᱢᱤᱫᱴᱮᱝ ᱯᱩᱭᱥᱟᱹ ᱡᱮᱭ ᱦᱟᱨᱟᱣ ᱠᱟᱫᱟᱭ ᱟᱫᱚ ᱚᱱᱟ ᱫᱚ ᱚᱱᱮ ᱮᱛᱚᱦᱚᱯ ᱨᱮ ᱤᱧ ᱞᱟᱹᱭ ᱞᱮᱫ ᱞᱮᱠᱟᱜᱮ ᱚᱱᱠᱟ ᱜᱮ ᱱᱩᱠᱩ ᱡᱮ ᱡᱚᱜᱟᱣ ᱡᱚᱛᱚᱱ ᱠᱚᱨᱮ ᱚᱠᱟ ᱦᱤᱞᱳᱜ ᱚᱠᱟ ᱢᱟᱱᱮ ᱟᱨᱛᱷᱤᱠ ᱥᱚᱢᱚᱥᱥᱟᱭ ᱢᱮᱴᱟᱣ ᱛᱟᱢᱟᱭᱮ ᱚᱱᱟ ᱫᱚ ᱵᱩᱡᱽ ᱫᱚ ᱵᱟᱢ ᱧᱟᱢ ᱫᱟᱲᱮᱭᱟᱜᱼᱟ ᱭᱮᱢ ᱛᱚᱵᱮ ᱱᱩᱠᱩ ᱠᱚ ᱠᱷᱚᱱ ᱡᱟᱦᱟᱸ ᱯᱩᱭᱥᱟᱹ ᱨᱳᱡᱽᱜᱟᱨᱚᱜᱼᱟ ᱵᱟᱝ ᱫᱚ ᱜᱤᱫᱽᱨᱟᱹ ᱠᱚ ᱚᱞᱚᱜ ᱯᱟᱲᱦᱟᱜ ᱠᱷᱮᱛᱨᱮ ᱨᱮ ᱵᱟᱝ ᱫᱚ ᱠᱤᱪᱷᱩ ᱦᱟᱱᱛᱮ ᱚᱱᱟ ᱥᱟᱥᱛᱷᱚ ᱵᱤᱵᱷᱟᱜᱽ ᱨᱮ ᱨᱩᱣᱟᱹᱜ ᱦᱟᱹᱥᱩᱜ ᱨᱮ ᱵᱟᱝ ᱫᱚ ᱱᱚᱛᱮ ᱡᱩᱢᱤ ᱪᱟᱥᱼᱟᱵᱟᱫᱽ ᱠᱷᱮᱛᱨᱮ ᱨᱮ ᱦᱟᱱᱛᱮ ᱛᱷᱚᱲᱟ ᱜᱟᱱ ᱥᱟᱦᱟᱨ ᱵᱤᱥ ᱠᱚ ᱪᱮᱫ ᱠᱚ ᱱᱚᱣᱟ ᱠᱚ ᱠᱷᱮᱛᱨᱮ ᱨᱮ ᱟᱨᱦᱚᱸ ᱱᱚᱣᱟ ᱠᱷᱚᱱ ᱟᱨᱦᱚᱸ ᱩᱯᱟᱨᱡᱚᱱ ᱚᱠᱟ ᱫᱚ ᱚᱠᱟ ᱫᱚ ᱦᱳᱭᱛᱳ ᱥᱟᱵ ᱠᱟᱜ ᱢᱮ ᱚᱱᱟ ᱵᱤᱥᱮᱥ ᱠᱟᱭᱛᱮ ᱜᱤᱫᱽᱨᱟᱹ ᱠᱚ ᱱᱤᱛᱳᱜ ᱫᱚ ᱚᱞᱚᱜ ᱯᱟᱲᱦᱟᱜ ᱠᱷᱮᱛᱨᱮ ᱨᱮ ᱯᱩᱭᱥᱟᱹ ᱠᱩᱲᱤ ᱠᱚ ᱞᱟᱜᱟᱣ ᱜᱚᱫᱚᱜᱚᱜ ᱜᱮᱭᱟ ᱟᱫᱚ ᱥᱮᱹᱭ ᱮᱴᱟᱜ ᱠᱚ ᱠᱷᱮᱛᱛᱨᱮ ᱨᱮ ᱯᱷᱚᱞᱮ ᱱᱩᱠᱩ ᱡᱤᱵᱽᱼᱡᱤᱭᱟᱹᱞᱤ ᱠᱚ ᱴᱷᱮᱱ ᱡᱮ ᱯᱩᱭᱥᱟᱹ ᱢᱮᱱᱟᱜᱼᱟ ᱟᱨ ᱱᱩᱠᱩ ᱟᱹᱠᱷᱨᱤᱧ ᱠᱟᱛᱮᱫ ᱜᱮ ᱟᱢᱟᱜ ᱡᱮ ᱯᱚᱨᱤᱵᱟᱨ ᱥᱮ ᱥᱚᱝᱥᱟᱨ ᱨᱮ ᱟᱹᱰᱤ ᱢᱟᱱᱮ ᱢᱟᱱᱮ ᱱᱟᱡᱮᱦᱟᱞ ᱡᱟᱭᱜᱟ ᱠᱷᱚᱱ ᱟᱢᱮᱭ ᱵᱟᱲᱪᱟᱣ ᱫᱟᱲᱮᱣᱟᱢ ᱠᱟᱱᱟ ᱱᱤᱭᱟᱹ ᱠᱟᱱ ᱜᱮᱭᱟ ᱥᱚᱵᱽ ᱪᱟᱭᱛᱮ ᱞᱟᱹᱴᱩ ᱠᱟᱛᱷᱟ ᱫᱚ ᱚᱛᱚᱭᱮᱵᱽ ᱡᱤᱵᱽᱼᱡᱤᱭᱟᱹᱞᱤ ᱟᱹᱰᱤ ᱚᱵᱵᱳᱥᱳᱭ ᱡᱚᱜᱟᱣ ᱡᱚᱛᱚᱱ ᱟᱨ ᱱᱩᱠᱩ ᱠᱚᱫᱚ ᱨᱚᱲ ᱦᱚᱸ ᱨᱚᱲ ᱦᱚᱸ ᱱᱩᱠᱩ ᱠᱚᱫᱚ ᱱᱩᱠᱩ ᱠᱚᱫᱚ ᱠᱚᱛᱚᱠ ᱠᱚᱛᱚᱠ ᱡᱚᱜᱟᱣ ᱡᱚᱛᱚᱱ ᱠᱚᱫᱚ ᱟᱯᱱᱟᱨᱟᱜ ᱥᱚᱪᱮᱛᱚᱱ ᱪᱮᱛᱟᱱ ᱛᱮᱜᱮ ᱟᱯᱢᱱᱟᱨ ᱡᱮᱨᱚᱠᱚᱢ ᱵᱟᱧᱪᱟᱜᱼᱟᱢ ᱚᱱᱠᱟ ᱜᱮ ᱱᱩᱠᱩ ᱡᱤᱭᱟᱹᱞᱤ ᱠᱟᱱᱟ ᱠᱚ ᱟᱵᱚᱞᱚᱣᱟᱱ ᱱᱩᱠᱩ ᱟᱢᱮᱢ ᱵᱟᱧᱪᱟᱣ ᱢᱮᱭᱟ ᱱᱚᱣᱟ ᱜᱮ ᱥᱚᱵᱪᱟᱭᱛᱮ ᱞᱟᱹᱴᱩ ᱥᱚᱢᱯᱚᱨᱠᱚ ᱞᱟᱹᱴᱩ ᱡᱤᱱᱤᱥ ᱫᱚ